ᱥᱟᱦᱟᱨ ᱟᱨ ᱟᱹᱛᱩ ᱨᱮᱱᱟᱜ ᱵᱤᱫᱽᱫᱟᱹᱜᱟᱲ ᱢᱩᱫᱽᱨᱮ ᱟᱹᱰᱤ ᱞᱮᱠᱟᱱ ᱵᱷᱮᱜᱟᱨ ᱢᱮᱱᱟᱜᱼᱟ ᱥᱟᱦᱟᱨ ᱨᱮᱱᱟᱜ ᱵᱤᱫᱽᱫᱟᱹᱜᱟᱲ ᱨᱮ ᱟᱹᱰᱤ ᱞᱮᱠᱟᱱ ᱵᱷᱟᱹᱜᱤ ᱵᱷᱟᱹᱜᱤ ᱵᱚᱱᱫᱮᱡᱽ ᱢᱮᱱᱟᱜᱼᱟ ᱥᱮ ᱛᱟᱦᱮᱱᱟ ᱡᱮᱞᱮᱠᱟ ᱢᱟᱨᱟᱝ ᱵᱤᱞᱰᱤᱝ ᱚᱲᱟᱜ ᱫᱩᱲᱩᱵ ᱵᱮᱵᱚᱥᱛᱷᱟ ᱧᱩ ᱫᱟᱜ ᱵᱮᱵᱚᱥᱛᱷᱟ ᱦᱤᱡᱩᱜ ᱥᱮᱱᱚᱜ ᱵᱮᱵᱚᱥᱛᱷᱟ ᱵᱷᱟᱹᱜᱤ ᱵᱷᱟᱹᱜᱤ ᱥᱮᱪᱮᱫ ᱥᱟᱛᱟᱢ ᱠᱚ ᱪᱮᱛᱟᱱ ᱨᱮ ᱢᱟᱪᱮᱫ ᱠᱚᱢᱯᱤᱭᱩᱴᱟᱨ ᱮᱥᱢᱟᱨᱴ ᱠᱞᱟᱥ ᱠᱚᱨᱮᱱᱟᱜ ᱦᱚᱸ ᱵᱮᱵᱚᱥᱛᱷᱟ ᱛᱟᱦᱮᱱᱟ ᱚᱱᱟᱛᱮ ᱟᱹᱛᱩ ᱨᱮᱭᱟᱜ ᱵᱤᱫᱽᱫᱟᱹᱜᱟᱲ ᱨᱮ ᱞᱟᱦᱟ ᱛᱮ ᱞᱟᱹᱭ ᱮᱱ ᱡᱟᱦᱟᱸ ᱠᱟᱛᱷᱟ ᱠᱚ ᱚᱱᱠᱟ ᱨᱚᱠᱚᱢ ᱥᱩᱵᱤᱫᱷᱟ ᱵᱟᱭ ᱧᱟᱢᱚᱜ ᱞᱟᱹᱜᱤᱫᱚᱜᱼᱟ ᱟᱹᱛᱩ ᱚᱲᱟᱜ ᱵᱤᱫᱽᱫᱟᱹᱜᱟᱲ ᱠᱚᱨᱮᱫ ᱫᱚ